ᱫᱟᱨᱮ ᱯᱟᱞᱦᱟ ᱠᱚᱫᱚᱢ ᱪᱤᱠᱟᱹᱭᱟ ᱫᱟᱨᱮ ᱯᱟᱞᱦᱟ ᱫᱟᱨᱮ ᱯᱟᱞᱦᱟ ᱫᱚᱧ ᱡᱚᱛᱚᱱᱟᱹᱧ ᱟᱨ ᱡᱚᱛᱚᱱ ᱞᱮᱠᱷᱟᱱ ᱫᱟᱨᱮ ᱯᱟᱞᱦᱟ ᱠᱷᱚᱱ ᱵᱚᱦᱩᱫ ᱥᱩᱵᱤᱫᱷᱟᱧ ᱧᱟᱢᱟ ᱡᱟᱦᱟᱸ ᱫᱚ ᱩᱢᱩᱞᱤᱧ ᱧᱟᱢᱟ ᱟᱨ ᱫᱟᱨᱮ ᱥᱟᱠᱟᱢ ᱠᱷᱚᱱ ᱯᱷᱩᱲᱩᱜ ᱯᱟᱛᱲᱟ ᱦᱩᱭᱩᱜᱼᱟ ᱢᱤᱫ ᱫᱤᱱ ᱦᱤᱞᱳᱜ ᱠᱟᱴᱷ ᱦᱩᱭᱩᱜᱼᱟ ᱚᱲᱟᱜ ᱫᱩᱣᱟᱹᱨ ᱨᱤᱧ ᱞᱟᱜᱟᱣᱟ ᱟᱨ ᱫᱟᱨᱮ ᱯᱟᱞᱦᱟ ᱛᱟᱦᱮᱱ ᱠᱷᱟᱱ ᱚᱱᱟ ᱴᱷᱮᱱ ᱡᱟᱦᱟᱸ ᱫᱚ ᱚᱠᱥᱤᱦᱮᱱ ᱢᱟᱱᱮ ᱥᱤᱛᱩᱝ ᱠᱷᱚᱱ ᱦᱮᱡ ᱠᱟᱛᱮᱫ ᱩᱢᱩᱞᱤᱧ ᱧᱟᱢᱟ ᱟᱹᱰᱤ ᱵᱷᱟᱹᱜᱤᱧ ᱟᱹᱭᱠᱟᱹᱣᱟ ᱫᱟᱨᱮ ᱯᱟᱞᱦᱟ ᱱᱚᱥᱴᱚ ᱞᱮᱱᱠᱷᱟᱱ ᱱᱚᱣᱟ ᱫᱷᱤᱨᱤ ᱨᱮᱭᱟᱝ ᱡᱟᱦᱟᱸ ᱫᱚ ᱞᱚᱞᱚ ᱦᱟᱣᱟ ᱱᱚᱣᱟ ᱠᱚᱫᱚ ᱵᱟᱝ ᱧᱟᱢᱚᱜᱼᱟ ᱟᱨ ᱤᱧ ᱡᱚᱠᱷᱚᱱ ᱵᱟᱭᱨᱮᱧ ᱥᱮᱱ ᱞᱮᱱᱠᱷᱟᱱ ᱚᱲᱟᱜ ᱦᱚᱲᱦᱚᱸ ᱚᱱᱟ ᱠᱚᱫᱚ ᱡᱟᱦᱟᱸᱭ ᱠᱚᱫᱚ ᱜᱤᱫᱽᱨᱟᱹ ᱯᱤᱫᱽᱨᱟᱹ ᱠᱚ ᱢᱮᱱᱟᱜ ᱠᱚᱛᱤᱧᱟ ᱱᱩᱠᱩ ᱠᱚᱠᱚ ᱡᱚᱛᱚᱱᱟ ᱱᱩᱠᱩ ᱠᱚᱦᱚᱸ ᱚᱱᱟᱫᱚ ᱵᱟᱠᱚ ᱱᱚᱥᱴᱚᱭᱟ ᱢᱤᱫ ᱫᱤᱱ ᱦᱤᱞᱳᱜ ᱫᱟᱨᱮ ᱠᱚ ᱛᱟᱦᱮᱸ ᱞᱮᱱᱠᱷᱟᱱ ᱫᱚ ᱢᱟᱱᱮ ᱟᱹᱰᱤ ᱵᱷᱟᱹᱜᱤᱭᱟ ᱫᱟᱨᱮ ᱛᱟᱦᱮᱱ ᱫᱚ ᱛᱳ ᱱᱤᱛᱚᱜ ᱵᱤᱨᱼᱵᱩᱨᱩ ᱪᱟᱵᱟᱜ ᱠᱟᱱᱟ ᱱᱚᱣᱟ ᱫᱟᱨᱮᱼᱱᱟᱹᱲᱤ ᱛᱟᱦᱮᱸ ᱞᱮᱱᱠᱷᱟᱱ ᱫᱚ ᱟᱹᱰᱤ ᱡᱤᱭᱟᱹᱲᱜᱮ ᱦᱟᱣᱟ ᱦᱚᱸ ᱧᱟᱢᱚᱜᱼᱟ ᱛᱳ ᱚᱱᱟᱛᱤᱧ ᱢᱚᱱᱮᱭᱟ ᱫᱟᱨᱮ ᱢᱟᱜ ᱫᱚ ᱵᱟᱭ ᱜᱟᱱᱚᱜᱼᱟ ᱫᱟᱨᱮ ᱫᱚ ᱡᱚᱛᱚᱱ ᱫᱚᱦᱚ ᱞᱮᱠᱷᱟᱱ ᱫᱚ ᱟᱹᱰᱤ ᱟᱹᱰᱤ ᱠᱟᱹᱢᱤᱨᱮ ᱞᱟᱜᱟᱜᱼᱟ ᱟᱫᱚ ᱚᱱᱟᱛᱤᱧ ᱢᱮᱱᱟ ᱫᱟᱨᱮ ᱫᱚ ᱢᱤᱫᱴᱟᱱ ᱡᱤᱣᱤ ᱠᱟᱱᱟ ᱟᱵᱚᱣᱟᱜ ᱞᱮᱠᱟᱜᱮ ᱦᱮᱸ ᱵᱟᱝᱠᱚ ᱢᱮᱱ ᱠᱟᱫᱟ ᱢᱟᱱᱮ ᱱᱚᱣᱟ ᱫᱷᱤᱨᱤ ᱫᱟᱨᱮ ᱩᱢᱩᱞ ᱫᱚ ᱟᱹᱰᱤ ᱡᱤᱭᱟᱹᱲᱟ ᱟᱫᱚ ᱚᱱᱟ ᱞᱮᱠᱟᱛᱮ ᱫᱟᱨᱮ ᱠᱚ ᱫᱚᱦᱚ ᱫᱚ ᱟᱹᱰᱤ ᱱᱟᱯᱟᱭ ᱜᱮᱭᱟ ᱦᱮᱸ ᱤᱧ ᱪᱟᱞᱟᱣ ᱞᱮᱱ ᱨᱮᱦᱚᱸᱧ ᱚᱱᱟ ᱠᱚᱫᱚ ᱚᱲᱟᱜ ᱨᱮᱱ ᱵᱟᱹᱦᱩ ᱥᱮ ᱱᱩᱠᱩ ᱜᱤᱫᱽᱨᱟᱹᱼᱯᱤᱫᱽᱨᱟᱹ ᱩᱱᱠᱩ ᱠᱚᱦᱚᱸ ᱚᱱᱟ ᱨᱮᱭᱟᱜ ᱩᱢᱩᱞ ᱠᱚ ᱧᱟᱢ ᱞᱮᱠᱷᱟᱱ ᱟᱫᱚ ᱩᱱᱠᱩᱦᱚᱸ ᱵᱟᱝ ᱠᱚ ᱞᱚᱥᱠᱟᱱᱟ ᱚᱱᱟᱫᱚ ᱚᱸᱰᱮ ᱠᱷᱚᱱᱜᱮ ᱡᱚᱛᱚ ᱠᱤᱪᱷᱩ ᱩᱯᱚᱠᱟᱨᱤᱧ ᱧᱟᱢᱟ ᱟᱫᱚ ᱚᱱᱟ ᱞᱮᱠᱟᱛᱤᱧ ᱢᱮᱱᱟ ᱫᱟᱨᱮ ᱠᱚᱫᱚ ᱠᱷᱩᱵ ᱱᱟᱯᱟᱭᱟ ᱫᱟᱨᱮ ᱩᱢᱩᱞ ᱞᱮᱠᱟ ᱩᱢᱩᱞ ᱫᱚ ᱵᱟᱹᱱᱩᱜᱼᱟ ᱡᱤᱭᱟᱹᱲᱫᱚ